ᱤᱧᱟᱜ ᱯᱷᱮᱵᱽᱨᱮᱹᱴ ᱜᱮᱹᱢ ᱫᱚ ᱦᱩᱭᱩᱜᱚᱜ ᱠᱟᱱᱟ ᱠᱷᱮᱠᱳᱰ ᱫᱚ ᱯᱷᱩᱴᱵᱚᱞ ᱤᱧᱫᱚ ᱯᱷᱩᱴᱵᱚᱞ ᱫᱚ ᱟᱹᱰᱤ ᱟᱸᱴᱤᱧ ᱠᱩᱥᱤᱭᱟᱜᱼᱟ ᱯᱷᱩᱴᱵᱚᱞ ᱜᱟᱛᱮᱜ ᱛᱮ ᱛᱤ ᱡᱟᱸᱜᱟ ᱦᱚᱲᱢᱚ ᱜᱳᱴᱟ ᱦᱚᱲᱢᱚ ᱢᱚᱡᱽ ᱜᱮ ᱯᱷᱨᱮᱹᱥ ᱜᱮ ᱛᱟᱦᱮᱱᱟ ᱨᱟᱣᱟᱞ ᱜᱮ ᱵᱩᱡᱷᱟᱹᱜᱼᱟ ᱟᱨ ᱦᱩᱭᱩᱜᱚᱜ ᱠᱟᱱᱟ ᱯᱷᱩᱴᱵᱚᱞ ᱜᱟᱛᱮ ᱢᱟᱱᱮ ᱱᱤᱡᱮᱨ ᱤᱥᱠᱩᱞ ᱠᱷᱚᱱ ᱜᱟᱛᱮ ᱢᱤᱫᱴᱮᱱ ᱠᱞᱟᱵᱽ ᱠᱷᱚᱱ ᱜᱟᱛᱮ ᱱᱤᱡᱮᱨᱟᱜ ᱧᱟᱢ ᱨᱟᱠᱟᱵᱚᱜ ᱚᱱᱟ ᱡᱚᱛᱚᱠᱷᱚᱱ ᱨᱟᱹᱥᱠᱟᱹ ᱟᱹᱭᱠᱟᱹᱜᱼᱟ ᱟᱹᱰᱤ ᱨᱟᱹᱥᱠᱟᱹᱧ ᱟᱹᱭᱠᱟᱹᱣᱟ ᱢᱟᱱᱮ ᱟᱨ ᱟᱭᱢᱟ ᱡᱟᱭᱜᱟ ᱫᱟᱬᱟᱱ ᱪᱟᱞᱟᱣ ᱦᱩᱭᱩᱜ ᱠᱟᱱᱟ ᱟᱭᱢᱟ ᱡᱟᱭᱜᱟ ᱟᱭᱢᱟ ᱦᱚᱲ ᱟᱛᱮᱫ ᱟᱞᱟᱯᱚᱜ ᱦᱩᱭᱩᱜ ᱠᱟᱱᱟ ᱚᱱᱟᱦᱚᱸ ᱨᱟᱹᱥᱠᱟᱹᱜᱤᱧ ᱟᱹᱭᱠᱟᱹᱣᱟ ᱟᱹᱰᱤ ᱨᱟᱹᱥᱠᱟᱹ ᱟᱹᱭᱠᱟᱹᱜᱼᱟ ᱱᱟᱣᱟ ᱱᱟᱣᱟ ᱵᱟᱱᱫᱷᱚᱵᱤ ᱠᱚᱠᱚ ᱧᱟᱢᱚᱜᱼᱟ ᱨᱟᱹᱥᱠᱟᱹ ᱜᱮ ᱟᱹᱭᱠᱟᱹᱜᱼᱟ ᱱᱟᱣᱟ ᱱᱟᱣᱟ ᱴᱤᱢ ᱥᱚᱸᱜᱮ ᱜᱟᱛᱮ ᱯᱟᱲᱟᱜ ᱠᱟᱱᱟ ᱚᱱᱟ ᱠᱚ ᱟᱹᱰᱤ ᱢᱚᱡᱽ ᱤᱧ ᱟᱹᱭᱠᱟᱹᱣᱟ ᱟᱹᱰᱤ ᱨᱟᱹᱥᱠᱟᱹᱧ ᱟᱹᱭᱠᱟᱹᱣᱟ ᱯᱷᱩᱴᱵᱚᱞ ᱜᱟᱛᱮᱜ ᱫᱚ ᱤᱧᱫᱚ ᱟᱹᱰᱤ ᱟᱸᱴᱤᱧ ᱠᱩᱥᱤᱭᱟᱜᱼᱟ ᱟᱹᱰᱤ ᱨᱟᱹᱥᱠᱟᱹ ᱟᱹᱰᱤ ᱟᱸᱴ ᱠᱩᱥᱤᱧ ᱟᱹᱭᱠᱟᱹᱣᱟ ᱯᱷᱩᱴᱵᱚᱞ ᱜᱟᱛᱮᱜ ᱛᱮ ᱱᱚᱜᱼᱭ ᱯᱷᱩᱴᱵᱚᱞ ᱜᱟᱛᱮᱜ ᱛᱮ ᱟᱭᱢᱟ ᱡᱟᱭᱜᱟ ᱫᱟᱬᱟᱱ ᱠᱚ ᱦᱩᱭᱩᱜᱚᱜ ᱠᱟᱱᱟ ᱚᱱᱟ ᱦᱚᱸ ᱨᱟᱹᱥᱠᱟᱹ ᱜᱤᱧ ᱟᱹᱭᱠᱟᱹᱣᱟ ᱟᱨ ᱱᱟᱣᱟ ᱱᱟᱣᱟ ᱦᱚᱲ ᱥᱚᱸᱜᱮ ᱟᱞᱟᱯ ᱠᱚ ᱦᱩᱭᱩᱜᱚᱜ ᱠᱟᱱᱟ ᱱᱚᱣᱟ ᱨᱟᱹᱥᱠᱟᱹ ᱜᱮ ᱟᱹᱭᱠᱟᱹᱜᱼᱟ ᱟᱨ ᱯᱷᱩᱴᱵᱚᱞ ᱜᱟᱛᱮᱜ ᱛᱮ ᱦᱚᱲᱢᱚ ᱠᱚ ᱢᱚᱡᱽ ᱛᱟᱦᱮᱱᱟ ᱱᱤᱭᱟᱹ ᱦᱚᱸ ᱟᱨ ᱱᱤᱭᱟᱹ ᱜᱮ ᱡᱚᱛᱚ ᱠᱷᱚᱱ ᱢᱚᱡᱽ ᱡᱤᱱᱤᱥ ᱫᱚ